ᱟᱞᱮ ᱟᱹᱛᱩ ᱥᱩᱨ ᱠᱚᱨᱮ ᱢᱟ ᱩᱱᱟᱹᱜ ᱜᱟᱱ ᱥᱩᱵᱤᱫᱷᱟ ᱦᱚᱸ ᱵᱟᱹᱱᱩᱜᱼᱟ

ᱟᱨ ᱥᱟᱺᱜᱤᱧ ᱥᱮᱱᱚᱜ ᱞᱟᱹᱜᱤᱫᱛᱮ ᱜᱟᱹᱰᱤ ᱵᱷᱟᱲᱟᱦᱚᱸ ᱰᱷᱮᱨ ᱯᱚᱭᱥᱟ ᱠᱚᱦᱚᱸ ᱞᱟᱜᱟᱜᱼᱟ ᱮᱱᱠᱷᱟᱱ ᱫᱚ ᱯᱚᱭᱥᱟ ᱠᱚᱦᱚᱸ ᱚᱠᱟᱨᱮᱢ ᱧᱟᱢᱟ

ᱟᱨ ᱩᱱᱟᱹᱜ ᱥᱟᱺᱜᱤᱧ ᱢᱟ ᱜᱚᱲᱚ ᱢᱟ ᱵᱟᱢ ᱥᱮᱱ ᱫᱟᱲᱮᱭᱟᱜᱼᱟ ᱜᱟᱹᱰᱤ ᱵᱷᱟᱲᱟ ᱠᱚᱦᱚᱸ ᱛᱤᱱᱟᱹᱜ ᱰᱷᱮᱨ ᱞᱟᱜᱟᱜᱼᱟ ᱟᱨ ᱯᱚᱭᱥᱟ ᱠᱚᱦᱚᱸ ᱟᱵᱚ ᱢᱟ ᱱᱚᱠᱨᱤᱼᱪᱟᱹᱠᱨᱤ ᱦᱚᱲᱦᱚᱸ ᱵᱟᱝ ᱠᱟᱱᱟᱭ ᱮᱱᱠᱷᱟᱱ ᱪᱟᱥ ᱪᱟᱥ ᱠᱟᱹᱢᱤᱛᱮ ᱛᱤᱱᱟᱹᱜ ᱯᱚᱭᱥᱟᱢ ᱧᱟᱢᱟ

ᱟᱫᱚ ᱥᱚᱨᱠᱟᱨ ᱴᱷᱮᱱ ᱱᱤᱭᱟᱹᱜᱮ ᱱᱮᱦᱚᱨᱚᱜ ᱠᱟᱱᱟ ᱡᱮ ᱟᱹᱛᱩ ᱱᱤᱭᱟᱹ ᱟᱹᱛᱩ ᱥᱮᱫᱨᱮ ᱟᱹᱛᱩ ᱥᱩᱨᱼᱥᱟᱹᱜᱤᱧ ᱨᱮ ᱢᱤᱫᱴᱟᱱ